ᱦᱮᱞᱳ ᱦᱮᱞᱳ ᱦᱮᱸ ᱦᱮᱸ ᱰᱟᱠᱴᱟᱨ ᱵᱟᱹᱵᱩᱧ ᱢᱮᱱᱮᱫᱟ ᱪᱮᱠᱟᱭᱱᱟᱢ ᱦᱤᱡᱩᱜ ᱢᱮ ᱫᱩᱲᱩᱵ ᱢᱮ ᱫᱩᱲᱩᱵ ᱢᱮ ᱟᱪᱪᱷᱟ ᱪᱮᱫ ᱛᱟᱢ ᱧᱩᱛᱩᱢ ᱢᱤᱫ ᱫᱷᱟᱣ ᱞᱟᱹᱭ ᱢᱮ ᱜᱩᱢᱚᱛᱤ ᱢᱩᱨᱢᱩ ᱟᱪᱪᱷᱟ ᱵᱚᱭᱮᱥ ᱛᱟᱢ ᱛᱤᱱᱟᱹᱜ ᱛᱮᱯᱟᱱᱱᱚ ᱵᱚᱪᱷᱚᱨ ᱵᱚᱭᱮᱥ ᱦᱩᱭᱮᱱ ᱛᱟᱢᱟ ᱟᱪᱪᱷᱟ ᱮᱵᱟᱨᱮ ᱛᱳᱢᱟᱠᱮ ᱪᱮᱠᱟᱣ ᱠᱟᱱᱟᱢ ᱞᱟᱹᱭ ᱢᱮ ᱠᱷᱩᱜ ᱮᱫᱟᱢ ᱵᱚᱦᱚᱜ ᱠᱚ ᱦᱟᱥᱩᱭᱮᱫ ᱢᱮᱭᱟ ᱟᱪᱪᱷᱟ ᱚ ᱟᱪᱪᱷᱟ ᱟᱪᱪᱷᱟ ᱱᱚᱜᱼᱚᱭ ᱯᱟᱥᱮ ᱨᱮ ᱴᱮᱵᱤᱞ ᱢᱮᱱᱟᱜᱼᱟ ᱚᱱᱟ ᱴᱮᱵᱤᱞ ᱨᱮ ᱢᱤᱫ ᱫᱷᱟᱣ ᱜᱤᱛᱤᱡ ᱢᱮ ᱧᱮᱞ ᱞᱮᱢ ᱜᱤᱧ ᱜᱤᱛᱤᱡ ᱮᱱᱟᱢ ᱟᱪᱪᱷᱟ ᱴᱷᱤᱠᱜᱮᱭᱟ ᱟᱪᱪᱷᱟ ᱢᱟ ᱡᱳᱨᱮ ᱡᱳᱨᱮ ᱥᱟᱸᱦᱮᱫ ᱢᱮ ᱡᱳᱨᱮ ᱥᱟᱦᱮᱸᱫ ᱢᱮ ᱟᱨᱚ ᱡᱳᱨᱮ ᱥᱟᱸᱦᱮᱫ ᱢᱮ ᱦᱩᱸ ᱟᱪᱪᱷᱟ ᱴᱷᱤᱠᱜᱮᱭᱟ ᱟᱹᱪᱩᱨᱚᱜ ᱢᱮ ᱢᱤᱫ ᱫᱷᱟᱣ ᱦᱩᱸ ᱟᱨ ᱢᱤᱫ ᱫᱷᱟᱣ ᱥᱟᱸᱦᱮᱫ ᱢᱮ ᱡᱳᱨᱮ ᱟᱪᱪᱷᱟ ᱦᱮᱸ ᱴᱷᱤᱠᱜᱮᱭᱟ ᱴᱷᱤᱠᱜᱮᱭᱟ ᱫᱩᱲᱩᱵ ᱢᱮ ᱟᱞᱟᱝᱤᱧ ᱧᱮᱞ ᱛᱟᱢ ᱟᱞᱟᱝ ᱛᱩᱫ ᱢᱮ ᱟᱞᱟᱝᱮᱢ ᱛᱩᱫ ᱠᱮᱫᱟ ᱚ ᱟᱪᱪᱷᱟ ᱛᱚ ᱟᱹᱯᱞᱟᱹᱱᱛ ᱛᱷᱚᱲᱟᱧ ᱧᱮᱞ ᱞᱮᱛᱟᱢ ᱜᱮ ᱡᱮ ᱨᱩᱣᱟᱹ ᱦᱮᱱᱟᱜ ᱛᱟᱢᱟ ᱥᱮ ᱪᱮᱫ ᱛᱷᱚᱲᱟ ᱨᱩᱣᱟᱹ ᱢᱟ ᱱᱤᱛᱳᱜ ᱦᱚᱸ ᱢᱮᱱᱟᱜ ᱛᱟᱢ ᱜᱮ ᱟᱫᱚ ᱪᱮᱠᱟ ᱱᱚᱝᱠᱟ ᱞᱚᱦᱚᱫ ᱞᱮᱱᱟᱢ ᱫᱟᱜ ᱨᱮ ᱱᱮᱛᱟᱨ ᱫᱚ ᱱᱚᱝᱠᱟᱢ ᱞᱚᱦᱚᱫ ᱞᱮᱱ ᱠᱷᱟᱱ ᱫᱚ ᱡᱚᱨ ᱛᱚ ᱦᱚᱵᱮᱭ ᱨᱩᱣᱟᱹ ᱫᱚ ᱦᱮᱡ ᱟᱢ ᱜᱮᱭᱟ ᱟᱪᱪᱷᱟ ᱟᱸᱡᱚᱢ ᱢᱮ ᱟᱨ ᱱᱟᱹᱰᱨᱤ ᱦᱟᱹᱥᱩᱭᱮᱫ ᱢᱮᱭᱟ ᱚᱱᱟ ᱡᱟᱦᱟᱸᱱᱟᱜ ᱮᱢ ᱡᱚᱢ ᱮᱫᱟ ᱛᱚᱠᱷᱚᱱ ᱵᱟᱝ ᱦᱟᱥᱩᱭᱮᱫ ᱢᱮᱭᱟ ᱚ ᱴᱷᱤᱠᱜᱮᱭᱟ ᱨᱟᱱᱤᱧ ᱚᱞᱟᱢ ᱠᱟᱱᱟ ᱦᱟᱹᱭ ᱥᱟᱱᱟᱢ ᱨᱟᱱ ᱫᱚ ᱤᱧ ᱴᱷᱮᱡ ᱫᱚ ᱵᱟᱱᱩᱜᱼᱟ ᱢᱤᱫᱼᱵᱟᱨ ᱠᱤᱨᱤᱧ ᱦᱩᱭᱩᱜ ᱛᱟᱢᱟ ᱢᱤᱫᱴᱟᱝ ᱴᱮᱵᱞᱮᱴᱤᱧ ᱚᱞᱟᱢ ᱠᱟᱱᱟ ᱚᱱᱟ ᱫᱚ ᱠᱷᱩᱜ ᱵᱚᱱᱫᱚᱜ ᱛᱟᱢᱟ ᱟᱨ ᱢᱤᱫᱴᱟᱝ ᱥᱤᱨᱟᱯᱤᱧ ᱮᱢᱟᱢ ᱠᱟᱱᱟ ᱚᱱᱟ ᱥᱤᱨᱟᱯ ᱫᱚ ᱯᱮ ᱫᱷᱟᱣᱮᱢ ᱡᱚᱢᱟ ᱯᱟᱸᱪ ᱪᱷᱤᱯᱤ ᱠᱟᱛᱮ ᱚᱱᱟ ᱪᱷᱤᱯᱤ ᱨᱤᱧ ᱫᱟᱜᱟᱣᱟᱢ ᱠᱟᱱᱟ ᱦᱳᱭ ᱱᱚᱜᱼᱚᱭ ᱱᱚᱜᱼᱚᱭ ᱧᱮᱞ ᱢᱮ ᱵᱟᱜᱟᱣ ᱠᱮᱫᱟ ᱚᱱᱟ ᱵᱟᱜᱟᱣ ᱥᱚᱡᱷᱮᱛᱮ ᱩᱱᱟᱹᱜ ᱜᱟᱱᱮᱢ ᱫᱩᱞᱟ ᱫᱩᱞ ᱠᱟᱛᱮ ᱚᱱᱟ ᱫᱤᱱᱮ ᱯᱮᱼᱫᱷᱟᱣ ᱠᱟᱛᱮ ᱮᱢ ᱧᱩᱭᱟ ᱡᱟᱦᱟᱸᱱᱟᱜ ᱡᱚᱢ ᱠᱟᱛᱮ ᱟᱨ ᱚᱱᱟ ᱡᱚᱠᱷᱚᱱ ᱥᱤᱨᱟᱯᱮᱢ ᱧᱩᱭᱟ ᱢᱤᱫ ᱰᱷᱟᱠᱱᱟ ᱚᱱᱟ ᱯᱚᱨ ᱢᱚᱴᱟᱢᱩᱴᱤ ᱟᱢᱫᱚ ᱠᱩᱲᱤ ᱢᱤᱱᱤᱴ ᱜᱟᱱ ᱫᱟᱜ ᱟᱞᱮᱢ ᱧᱩᱭᱟ ᱟᱨ ᱡᱟᱦᱟᱸ ᱴᱮᱵᱞᱮᱴᱤᱧ ᱮᱢᱟᱜ ᱢᱮᱭᱟ ᱚᱱᱟ ᱦᱚᱸ ᱫᱤᱱᱮ ᱯᱮ ᱫᱷᱟᱣᱮᱢ ᱡᱚᱢᱟ ᱟᱨ ᱢᱤᱫᱴᱮᱡ ᱴᱮᱵᱞᱮᱴᱤᱧ ᱮᱢᱟᱢ ᱠᱟᱱᱟ ᱚᱱᱟ ᱫᱚ ᱥᱮᱛᱟᱜ ᱠᱷᱟᱹᱞᱤ ᱯᱮᱴᱮ ᱢᱟᱱᱮ ᱮᱠᱫᱚᱢ ᱵᱮᱨᱤᱛ ᱠᱟᱛᱮ ᱜᱮ ᱢᱚᱪᱟ ᱦᱩᱛᱩᱢ ᱠᱟᱛᱮ ᱚᱱᱟ ᱴᱮᱵᱞᱮᱴᱮᱢ ᱡᱚᱢᱟ ᱯᱨᱚᱛᱷᱚᱢ ᱛᱟᱨᱯᱚᱨᱮ ᱪᱟ ᱵᱤᱥᱠᱩᱴ ᱠᱷᱟᱹᱡᱟᱹᱲᱤ ᱡᱟ ᱢᱮᱱᱟᱜᱼᱟ ᱚᱱᱟ ᱠᱚᱢ ᱡᱚᱢᱟ ᱡᱚᱢ ᱠᱟᱛᱮ ᱚᱱᱟ ᱴᱮᱵᱞᱮᱴ ᱡᱟᱦᱟᱸᱠᱩᱧ ᱮᱢ ᱟ ᱠᱟᱫ ᱢᱮᱭᱟ ᱚᱱᱟ ᱠᱩᱢ ᱡᱚᱢᱟ ᱴᱷᱤᱠᱜᱮᱭᱟ ᱱᱤᱭᱟᱹ ᱫᱚ ᱢᱚᱬᱮ ᱫᱤᱱ ᱨᱮᱱᱟᱜ ᱨᱟᱱᱤᱧ ᱮᱢᱟᱢ ᱠᱟᱱᱟ ᱟᱨ ᱴᱷᱟᱱᱰᱟ ᱡᱤᱱᱤᱥ ᱟᱞᱚᱢ ᱡᱚᱢᱟ ᱯᱷᱨᱤᱡ ᱦᱮᱱᱟᱜ ᱛᱟᱯᱮᱭᱟ ᱥᱮ ᱪᱮᱫ ᱯᱷᱨᱤᱡ ᱢᱮᱱᱟᱜ ᱛᱟᱯᱮᱭᱟ ᱚ ᱤᱧᱤᱧ ᱢᱮᱱᱫᱟ ᱯᱷᱨᱤᱡ ᱨᱮᱱᱟᱜ ᱫᱟᱜ ᱮᱢ ᱧᱩᱭ ᱫᱟᱥᱮ ᱪᱮᱫ ᱚᱱᱟ ᱫᱚ ᱠᱤᱱᱛᱩ ᱴᱷᱟᱱᱰᱟ ᱫᱟᱜ ᱮᱠᱫᱚᱢ ᱛᱮ ᱵᱟᱝ ᱧᱩ ᱜᱟᱱᱚᱜᱼᱟ ᱥᱟᱵᱫᱷᱟᱱ ᱦᱮᱸ ᱥᱟᱥᱛᱚ ᱵᱮᱵᱚᱥᱛᱟ ᱫᱚ ᱦᱩᱭᱩᱜ ᱠᱟᱱᱟ ᱡᱮ ᱥᱟᱵᱫᱷᱟᱱ ᱛᱮ ᱛᱮᱦᱮᱸᱱ ᱦᱩᱭᱩᱜᱼᱟ ᱟᱨ ᱡᱟᱦᱟᱸᱭ ᱟᱹᱛᱩ ᱟᱹᱛᱩ ᱛᱮ ᱩᱱᱠᱩ ᱫᱤᱫᱤᱢᱩᱱᱤ ᱵᱟᱠᱚ ᱦᱤᱡᱩᱜ ᱠᱟᱱᱟ ᱦᱮᱞᱛᱷ ᱥᱮᱱᱴᱟᱨ ᱨᱮᱱ ᱫᱤᱫᱤᱢᱩᱱᱤ ᱟᱛᱩ ᱛᱮᱠᱚ ᱦᱤᱡᱩᱜ ᱜᱮᱭᱟ ᱛᱚ ᱦᱮᱸ ᱩᱱᱠᱩ ᱥᱚᱸᱜ ᱮ ᱢᱤᱫᱴᱮᱱ ᱜᱟᱞᱢᱟᱨᱟᱣ ᱦᱩᱭᱩᱜ ᱛᱟᱯᱮᱭᱟ ᱟᱹᱛᱩ ᱨᱮᱱ ᱥᱟᱱᱟᱢ ᱦᱚᱲ ᱟᱢ ᱦᱚᱸ ᱟᱹᱛᱩ ᱨᱮᱱ ᱦᱚᱸ ᱟᱫᱚ ᱱᱮᱛᱟᱨ ᱫᱚ ᱱᱮᱛᱟᱨ ᱫᱚ ᱟᱹᱛᱩ ᱠᱚᱨᱮ ᱟᱹᱰᱤ ᱥᱚᱢᱚᱥᱥᱟ ᱫᱟᱜᱽ ᱱᱟᱞᱟ ᱠᱚᱨᱮ ᱠᱚ ᱡᱟᱣᱨᱟᱜ ᱠᱟᱱ ᱠᱷᱟᱡ ᱫᱚ ᱮᱸ ᱩᱱᱠᱩ ᱥᱤᱸᱠᱬᱤᱡ ᱠᱚ ᱰᱮᱨᱟᱜ ᱠᱟᱱᱟ ᱩᱱᱠᱩ ᱥᱤᱸᱠᱬᱤᱡ ᱜᱮᱨ ᱛᱮ ᱨᱩᱣᱟᱹ ᱦᱤᱡᱩᱜᱼᱟ ᱢᱟᱫᱟ ᱦᱟᱡᱩᱜᱼᱟ ᱛᱟᱨᱯᱚᱨ ᱰᱟᱭᱨᱟᱭᱟᱞ ᱠᱚᱦᱚᱸ ᱦᱩᱭ ᱫᱟᱲᱤᱟᱭᱟᱜᱼᱟ ᱦᱮᱸ ᱚᱱᱟ ᱞᱟᱹᱜᱤᱫ ᱛᱮ ᱥᱟᱵᱫᱷᱟᱱ ᱛᱟᱦᱮᱸ ᱦᱩᱭᱩᱜᱼᱟ ᱟᱨ ᱚᱲᱟᱜ ᱫᱷᱟᱨᱮ ᱯᱟᱥᱮ ᱠᱩᱰᱟᱹᱢ ᱠᱚ ᱟᱹᱰᱤ ᱥᱟᱯᱟᱼᱥᱟᱯᱤ ᱯᱮ ᱫᱚᱦᱚᱭᱟ ᱚᱱᱟ ᱥᱟᱯᱷᱟᱼᱥᱟᱯᱷᱤ ᱵᱟᱯᱮ ᱫᱚᱦᱚ ᱞᱮᱠᱷᱟᱡ ᱨᱳᱜᱽ ᱡᱟᱞᱟ ᱰᱷᱮᱨ ᱦᱤᱡᱩᱜᱼᱟ ᱛᱚ ᱴᱷᱤᱠᱜᱮᱭᱟ ᱟᱨ ᱩᱱᱠᱩ ᱫᱤᱫᱤᱢᱩᱱᱤ ᱠᱚ ᱡᱚᱠᱷᱚᱱ ᱦᱤᱡᱩᱜᱼᱟ ᱩᱱᱠᱩ ᱫᱤᱫᱤᱢᱩᱱᱤ ᱥᱟᱶᱯᱮ ᱜᱟᱞᱢᱟᱨᱟᱣᱟ ᱪᱮᱫ ᱠᱚ ᱞᱟᱹᱭᱮᱫᱟ ᱢᱟᱡᱷᱮᱼ ᱢᱟᱡᱷᱮ ᱯᱮ ᱩᱱᱠᱩ ᱠᱩᱞᱤ ᱠᱚᱣᱟ ᱩᱱᱠᱩ ᱯᱮ ᱠᱩᱞᱤ ᱠᱚᱣᱟ ᱪᱮᱫ ᱪᱮᱠᱟ ᱦᱩᱭᱩᱜᱼᱟ ᱴᱷᱤᱠᱜᱮᱭᱟ ᱦᱮᱸ ᱨᱟᱱ ᱛᱤᱦᱤᱧᱼᱜᱟᱯᱟᱢ ᱡᱚᱢᱟ ᱟᱨ ᱢᱚᱬᱮ ᱫᱤᱱ ᱯᱚᱨ ᱵᱟᱢ ᱦᱤᱡᱩᱜ ᱠᱷᱟᱱᱮᱢ ᱦᱤᱡᱩᱜᱼᱟ ᱱᱟᱦᱟᱜ ᱴᱷᱤᱠᱩᱜ ᱟᱢ ᱱᱟᱦᱟᱸᱜ ᱟᱨ ᱵᱟᱝ ᱦᱮᱡ ᱦᱩᱭᱩᱜ ᱛᱟᱢᱟ ᱡᱟᱦᱟᱸ ᱨᱟᱱᱤᱧ ᱮᱢ ᱟᱠᱟᱫ ᱢᱮᱭᱟ ᱚᱱᱟ ᱛᱮᱜᱮᱢ ᱴᱷᱤᱠᱩᱜᱼᱟ ᱴᱷᱤᱠᱜᱮᱭᱟ ᱢᱟ